ᱤᱧᱫᱚ ᱦᱟᱹᱠᱩ ᱥᱟᱵ ᱚᱠᱛᱚᱨᱮ ᱚᱠᱛᱚ ᱚᱠᱛᱚᱨᱮ ᱟᱭᱢᱟ ᱞᱮᱠᱟᱱ ᱥᱟᱯᱟᱯ ᱤᱧ ᱵᱮᱵᱚᱦᱟᱨᱟ ᱵᱚᱨᱥᱟᱹ ᱨᱮ ᱡᱟᱹᱲᱤ ᱫᱟᱜᱛᱮ ᱯᱩᱠᱷᱨᱤ ᱜᱟᱰᱟ ᱠᱚ ᱯᱮᱨᱮᱡ ᱞᱮᱱ ᱠᱷᱟᱡ ᱩᱱ ᱚᱠᱛᱚ ᱫᱚ ᱥᱟᱭᱨᱟ ᱥᱮ ᱴᱚᱨᱚᱰᱟᱝ ᱤᱱᱟᱹ ᱛᱟᱭᱚᱢ ᱫᱚ ᱵᱟᱹᱲᱥᱤ ᱠᱚ ᱥᱮ ᱤᱭᱟᱹ ᱡᱷᱤᱢᱨᱤ ᱥᱤᱭᱟᱹᱲᱟ ᱟᱨ ᱚᱠᱟ ᱥᱚᱢᱚᱭ ᱠᱷᱚᱨᱟ ᱫᱤᱱ ᱪᱟᱹᱛ ᱵᱟᱹᱭᱥᱟᱹᱠᱷ ᱥᱚᱢᱚᱭ ᱯᱩᱠᱷᱨᱤ ᱠᱚ ᱟᱡᱮᱫ ᱮᱢᱟᱱ ᱞᱮᱱ ᱨᱮᱫᱚ ᱴᱟᱯᱟ ᱪᱟᱵᱤ ᱱᱚᱣᱟ ᱠᱚᱧ ᱵᱮᱵᱚᱦᱟ ᱥᱟᱯᱟᱯ ᱤᱧ ᱵᱮᱵᱚᱦᱟᱨᱟ ᱤᱟ ᱤᱧᱟᱹᱜ ᱦᱟᱹᱠᱩ ᱥᱟᱵ ᱨᱮ ᱱᱤᱛ ᱦᱚᱸᱧ ᱩᱭᱦᱟᱹᱨᱟ ᱟᱨ ᱚᱱᱟ ᱜᱮ ᱥᱚᱨᱚᱥ ᱩᱛᱟᱹᱨ ᱟᱨ ᱰᱷᱮᱨ ᱩᱟᱛᱟᱹᱨ ᱦᱟᱹᱦᱩᱧ ᱥᱟᱵ ᱞᱮᱫ ᱠᱚᱣᱟ ᱪᱟᱞᱟᱣᱮᱱ ᱫᱷᱟᱣ ᱡᱟᱹᱲᱤ ᱫᱟᱜ ᱛᱮ ᱥᱟᱱᱟᱢ ᱯᱩᱠᱷᱨᱤ ᱠᱚ ᱯᱮᱨᱮᱡ ᱵᱷᱟᱥᱟᱣ ᱪᱟᱵᱟᱭᱮᱱᱟ ᱩᱱᱨᱮ ᱢᱤᱫ ᱠᱩᱭᱱᱴᱟᱞ ᱪᱮᱛᱟᱱ ᱦᱟᱹᱠᱩᱧ ᱥᱟᱵ ᱞᱮᱫ ᱠᱚᱣᱟ ᱱᱚᱣᱟ ᱜᱮ ᱤᱧ ᱫᱤᱥᱟᱹ ᱫᱚᱦᱚ ᱞᱮᱠᱟᱱ ᱦᱟᱹᱠᱩ ᱥᱟᱵ ᱫᱚ